ᱟᱵᱚᱣᱟᱜ ᱯᱚᱨᱤᱵᱮᱥ ᱫᱚ ᱪᱤᱠᱟᱹᱛᱮ ᱵᱷᱟᱞᱮ ᱵᱚᱱ ᱫᱚᱦᱚᱭᱟ ᱟᱵᱚᱣᱟᱜ ᱥᱩᱨ ᱥᱩᱯᱩᱨ ᱚᱲᱟᱜ ᱥᱩᱨ ᱠᱚᱨᱮ ᱡᱟᱦᱟᱸ ᱛᱤᱱᱟᱹᱜ ᱜᱮ ᱱᱳᱝᱨᱟ ᱛᱟᱦᱮᱱᱟ ᱡᱚᱵᱽᱨᱟ ᱛᱟᱦᱮᱱᱟ ᱡᱚᱵᱽᱨᱟ ᱡᱷᱟᱹᱱᱴᱤ ᱛᱟᱦᱮᱱᱟ ᱚᱱᱟᱠᱚ ᱯᱚᱨᱤᱥᱠᱟᱨ ᱠᱟᱛᱮ ᱠᱟᱛᱮ ᱟᱨᱚ ᱫᱟᱨᱮᱼᱱᱟᱹᱲᱤ ᱨᱚᱦᱚᱭ ᱠᱟᱛᱮ ᱟᱵᱚᱣᱟᱜ ᱯᱚᱨᱤᱵᱮᱥ ᱫᱚ ᱟᱹᱰᱤ ᱵᱷᱟᱞᱮ ᱛᱮᱵᱚᱱ ᱛᱮᱭᱟᱨᱟ ᱟᱨ ᱱᱚᱝᱠᱟ ᱠᱟᱛᱮ ᱜᱮ ᱟᱵᱚᱣᱟᱜ ᱵᱤᱨᱼᱵᱩᱨᱩ ᱵᱚᱱ ᱵᱟᱧᱪᱟᱣ ᱫᱚᱦᱚ ᱫᱟᱲᱮᱜᱼᱟ ᱚᱱᱟ ᱯᱚᱨᱤᱵᱮᱥ ᱵᱷᱟᱞᱮ ᱫᱚᱦᱚ ᱞᱟᱹᱜᱤᱫ ᱛᱮ ᱟᱵᱚᱣᱟᱜ ᱚᱲᱟᱜ ᱥᱩᱨᱼᱥᱩᱯᱩᱨ ᱡᱟᱭᱜᱟ ᱨᱮᱫᱚ ᱵᱟᱵᱚᱱ ᱡᱚᱵᱽᱨᱟ ᱦᱚᱪᱚᱣᱟᱜᱼᱟ ᱟᱨ ᱵᱟᱵᱚᱱ ᱱᱳᱝᱨᱟ ᱦᱚᱪᱚᱣᱟᱜᱼᱟ ᱤᱱᱟᱹᱜᱮ